ᱪᱟᱹᱥᱤᱭᱟᱜ ᱠᱷᱩᱥᱤ ᱨᱮᱭᱟᱜ ᱫᱤᱱ ᱫᱚ ᱦᱩᱭᱩᱜ ᱠᱟᱱᱟ ᱵᱟᱹᱨᱥᱟᱹ ᱫᱤᱱ ᱦᱚᱸ ᱪᱮᱫᱟᱜ ᱡᱮ ᱵᱟᱹᱨᱥᱟᱹ ᱫᱤᱱ ᱫᱚ ᱦᱩᱲᱩ ᱠᱚᱠᱚ ᱞᱟᱜᱟᱣᱟ ᱟᱨ ᱥᱚᱵᱽ ᱥᱚᱢᱚᱭᱮ ᱫᱟᱜ ᱵᱟᱲᱟᱭᱟ ᱥᱮ ᱚᱱᱟ ᱠᱷᱟᱹᱛᱤᱨ ᱛᱮ ᱦᱩᱲᱩ ᱠᱚᱦᱚᱸ ᱟᱹᱰᱤ ᱢᱚᱡᱽ ᱦᱩᱭᱩᱜᱼᱟ ᱟᱨ ᱫᱟᱜ ᱵᱟᱝ ᱛᱟᱦᱮᱸᱞᱮᱱ ᱠᱷᱟᱱ ᱫᱚ ᱦᱩᱲᱩ ᱠᱚᱦᱚᱸ ᱵᱟᱝ ᱦᱩᱭᱩᱜᱼᱟ ᱟᱨ ᱜᱚᱡᱚᱜᱼᱟ ᱨᱚᱦᱚᱲᱚᱜᱼᱟ ᱥᱤᱛᱩᱝ ᱛᱮ ᱚᱱᱟᱛᱮ ᱫᱟᱜ ᱫᱤᱱ ᱜᱮ ᱦᱩᱲᱩ ᱠᱚᱠᱚ ᱞᱟᱜᱟᱣᱟ ᱟᱨ ᱫᱟᱜ ᱫᱤᱱ ᱫᱟᱜ ᱛᱟᱦᱮᱸᱞᱮᱱ ᱠᱷᱟᱱ ᱦᱩᱲᱩ ᱜᱚᱰᱟᱨᱮ ᱛᱟᱦᱞᱮ ᱦᱩᱲᱩ ᱦᱚᱸ ᱱᱟᱯᱟᱭ ᱦᱩᱭᱩᱜᱼᱟ ᱟᱭᱢᱟ ᱟᱭᱢᱟ ᱨᱟᱠᱟᱵᱚᱜᱼᱟ ᱚᱱᱟᱛᱮ ᱵᱟᱹᱨᱥᱟᱹ ᱫᱤᱱ ᱥᱮ ᱡᱟᱹᱯᱩᱫ ᱫᱤᱱ ᱫᱚ ᱠᱷᱩᱥᱤ ᱨᱮᱭᱟᱜ ᱫᱤᱱ ᱠᱟᱱ ᱜᱮᱭᱟ ᱟᱨ ᱢᱤᱫᱴᱮᱱ ᱫᱤᱱ ᱦᱚᱸ ᱠᱷᱩᱥᱤ ᱨᱮᱭᱟᱜ ᱫᱤᱱ ᱡᱮᱴᱟ ᱟᱸᱜᱷᱟᱲ ᱫᱤᱱ ᱟᱸᱜᱷᱟᱲ ᱫᱤᱱ ᱫᱚ ᱦᱩᱲᱩ ᱠᱚ ᱨᱟᱠᱟᱵᱚᱜᱼᱟ ᱪᱟᱹᱥᱤᱭᱟᱜ ᱫᱚ ᱦᱩᱲᱩ ᱠᱚ ᱜᱮᱫ ᱨᱟᱠᱟᱵ ᱠᱟᱛᱮᱫ ᱩᱱ ᱡᱚᱠᱷᱮᱱ ᱫᱚ ᱡᱚᱛᱚ ᱦᱚᱲᱟᱜ ᱚᱲᱟᱜ ᱨᱮ ᱦᱩᱲᱩ ᱪᱟᱣᱞᱮ ᱛᱟᱦᱮᱱᱟ ᱯᱮᱨᱮᱡᱼᱯᱮᱨᱮᱡ ᱚᱱᱟᱛᱮ ᱚᱱᱟ ᱟᱸᱜᱷᱟᱲ ᱫᱤᱱ ᱫᱚ ᱟᱹᱰᱤ ᱠᱷᱩᱥᱤ ᱨᱟᱹᱥᱠᱟᱹ ᱫᱤᱱ ᱠᱟᱱᱟ ᱟᱨ ᱤᱧ ᱫᱚ ᱪᱟᱥ ᱟᱵᱟᱫᱽ ᱠᱟᱛᱮᱫ ᱠᱷᱩᱥᱤ ᱜᱤᱧ ᱵᱩᱡᱷᱟᱹᱣᱟ ᱪᱮᱫᱟᱜ ᱡᱮ ᱟᱞᱮ ᱫᱚ ᱵᱟᱹᱭᱦᱟᱹᱲ ᱠᱚᱜᱮᱞᱮ ᱵᱟᱹᱭᱦᱟᱹᱲ ᱠᱚ ᱨᱮᱜᱮᱞᱮ ᱪᱟᱥ ᱟᱵᱟᱫᱽ ᱥᱚᱵᱽᱡᱤ ᱠᱚ ᱦᱩᱲᱩ ᱠᱚ ᱡᱚᱸᱰᱨᱟ ᱠᱚ ᱟᱨ ᱤᱱᱟᱹ ᱠᱚᱜᱮ ᱟᱞᱮᱭᱟᱜ ᱠᱟᱹᱢᱤ ᱫᱚ ᱚᱱᱟᱛᱮ ᱚᱱᱟ ᱪᱟᱥ ᱟᱵᱟᱫᱽᱛᱮ ᱠᱟᱹᱢᱤ ᱫᱚ ᱠᱷᱩᱥᱤ ᱜᱤᱧ ᱵᱩᱡᱷᱟᱹᱣᱟ